ᱢᱟᱞᱫᱟ ᱴᱚᱴᱷᱟᱨᱮᱫᱚ ᱜᱷᱟᱹᱴᱛᱤᱫᱚ ᱟᱭᱢᱟ ᱜᱟᱱ ᱢᱮᱱᱟᱜᱼᱟ ᱟᱨ ᱚᱞᱚᱜ ᱯᱟᱲᱦᱟᱜᱨᱮ ᱥᱮ ᱯᱚᱨᱤᱥᱮᱵᱟ ᱨᱮᱭᱟᱜᱦᱚᱸ ᱟᱫᱚ ᱡᱩᱣᱟᱹᱱ ᱠᱩᱲᱤ ᱠᱚᱲᱟ ᱠᱚᱣᱟᱜ ᱟᱛᱛᱚᱦᱚᱛᱛᱟᱜ ᱠᱟᱱᱟ ᱥᱮ ᱮᱴᱟᱜ ᱰᱟᱦᱟᱨᱛᱮᱠᱚ ᱪᱟᱞᱟᱜ ᱠᱟᱱᱟ ᱚᱱᱟ ᱨᱮᱭᱟᱜ ᱠᱟᱨᱚᱱᱫᱚ ᱟᱭᱢᱟ ᱜᱟᱱ ᱜᱮ ᱢᱮᱱᱟᱜᱼᱟᱱᱟ ᱟᱫᱚ ᱯᱚᱛᱷᱚᱢᱫᱚ ᱦᱩᱭᱩᱜ ᱠᱟᱱᱟ ᱚᱞᱚᱜ ᱯᱟᱲᱦᱟᱜ ᱢᱟᱠᱚ ᱚᱞᱚᱜ ᱯᱟᱲᱦᱟᱜᱠᱟᱱ ᱜᱮ ᱚᱞᱚᱜ ᱯᱟᱲᱦᱟᱜ ᱛᱩᱞᱩᱡ ᱪᱟᱹᱠᱨᱤᱠᱚ ᱦᱚᱸ ᱵᱟᱠᱚ ᱧᱟᱢᱮᱫᱟ ᱥᱮ ᱡᱟᱦᱟᱸᱭ ᱴᱷᱮᱡ ᱠᱟᱹᱢᱤ ᱟᱠᱚ ᱠᱟᱹᱢᱤᱭᱟᱠᱚ ᱠᱟᱹᱢᱤ ᱠᱟᱛᱮᱠᱚ ᱡᱚᱢ ᱟᱹᱥᱩᱞᱚᱜᱼᱟ ᱠᱚ ᱡᱚᱢᱟᱠᱚ ᱚᱱᱠᱟᱱ ᱥᱮᱨᱚᱠᱚᱢ ᱯᱚᱨᱤᱥᱮᱵᱟ ᱵᱟᱹᱱᱩᱜᱼᱟ ᱥᱮ ᱵᱟᱝ ᱚᱱᱠᱟᱱᱟ ᱠᱳᱱᱳ ᱡᱟᱭᱜᱟᱜᱮ ᱵᱟᱹᱱᱩᱜᱼᱟ ᱚᱱᱟ ᱠᱟᱨᱚᱛᱮ ᱠᱚᱲᱟ ᱠᱩᱲᱤᱠᱚ ᱦᱚᱸ ᱚᱞᱚᱜ ᱯᱟᱲᱦᱟᱜ ᱢᱟᱠᱚ ᱚᱞᱚᱜ ᱯᱟᱲᱦᱟᱜ ᱠᱟᱱᱜᱮ ᱚᱱᱟ ᱠᱟᱨᱚᱱᱛᱮ ᱚᱞᱚᱜ ᱯᱟᱲᱦᱟᱣ ᱠᱟᱛᱮ ᱡᱮ ᱢᱤᱫᱴᱮᱡ ᱡᱟᱜᱟᱨᱮ ᱪᱟᱞᱟᱣ ᱠᱟᱛᱮᱫ ᱮ ᱠᱟᱹᱢᱤᱭᱟ ᱥᱮ ᱚᱸᱰᱮ ᱠᱷᱚᱡ ᱢᱤᱫᱴᱮᱡ ᱨᱳᱡᱽᱜᱟᱨ ᱦᱩᱭᱩᱜᱼᱟ ᱚᱲᱟᱜᱫᱩᱣᱟᱹᱨ ᱥᱮ ᱚᱲᱟᱜᱨᱮ ᱢᱚᱡᱽᱛᱮ ᱠᱚ ᱡᱚᱢᱟᱠᱚ ᱛᱟᱦᱮᱱᱟᱠᱚ ᱚᱱᱠᱟᱱᱟᱜ ᱠᱳᱱᱳ ᱢᱤᱫᱴᱮᱡ ᱥᱩᱡᱳᱜᱽᱼᱥᱩᱵᱤᱛᱟ ᱥᱮᱨᱚᱠᱚᱢᱜᱮ ᱵᱟᱹᱱᱩᱜᱼᱟ ᱦᱮᱸᱥᱮ ᱵᱟᱝ ᱠᱤᱪᱷᱩ ᱠᱤᱪᱷᱩ ᱦᱚᱲᱫᱚ ᱥᱮ ᱠᱚᱲᱟ ᱠᱚᱫᱚ ᱯᱟᱲᱦᱟᱣ ᱠᱟᱛᱮ ᱦᱚᱸ ᱵᱟᱠᱚ ᱯᱟᱲᱦᱟᱜᱠᱟᱱ ᱜᱮ ᱯᱟᱲᱦᱟᱜ ᱥᱚᱸᱜᱮ ᱥᱚᱸᱜᱮᱛᱮ ᱵᱚᱞ ᱜᱟᱛᱮ ᱥᱮᱡᱠᱚ ᱪᱟᱞᱟᱜ ᱠᱟᱱᱟ ᱵᱚᱞ ᱜᱟᱛᱮᱥᱮᱡ ᱪᱟᱞᱟᱣ ᱠᱟᱛᱮ ᱚᱱᱛᱮᱨᱮ ᱜᱮ ᱠᱚ ᱛᱟᱦᱮᱱ ᱠᱟᱱᱟ ᱛᱟᱭᱚᱢᱛᱮ ᱵᱚᱞ ᱜᱟᱛᱮ ᱨᱮ ᱩᱱᱠᱚ ᱱᱟᱱᱟᱨᱚᱠᱚᱢ ᱵᱚᱱᱫᱩ ᱵᱟᱱᱫᱚᱵᱽᱠᱚ ᱧᱟᱢᱮᱫ ᱠᱚᱣᱟ ᱚᱱᱟ ᱦᱤᱥᱟᱹᱵᱽᱛᱮ ᱠᱷᱟᱹᱞᱤ ᱵᱚᱞ ᱜᱟᱛᱮᱜ ᱠᱚ ᱥᱮᱬᱟᱭᱮᱫᱟ ᱯᱟᱲᱦᱟᱜ ᱥᱮᱪᱫᱚ ᱥᱮᱨᱚᱠᱚᱢ ᱵᱟᱠᱚ ᱪᱟᱹᱦᱤᱫᱟᱜ ᱠᱟᱱᱟ ᱟᱨ ᱠᱩᱲᱤ ᱠᱚᱦᱚᱸ ᱚᱱᱠᱟᱱᱜᱮ ᱯᱟᱲᱦᱟᱜ ᱢᱟ ᱯᱟᱲᱦᱟᱜ ᱠᱟᱱ ᱜᱮᱭᱟᱠᱚ ᱯᱟᱲᱦᱟᱣ ᱠᱟᱛᱮ ᱚᱱᱠᱟᱱ ᱠᱟᱹᱢᱤ ᱥᱮ ᱪᱟᱹᱠᱨᱤᱠᱚ ᱧᱟᱢᱟ ᱚᱱᱠᱟᱱ ᱯᱚᱨᱤᱵᱮᱥᱜᱮ ᱵᱟᱹᱱᱩᱜᱼᱟ ᱚᱱᱠᱟ ᱠᱟᱛᱮ ᱯᱟᱲᱦᱟᱜᱥᱮᱡ ᱦᱚᱸ ᱥᱮᱨᱚᱠᱚᱢ ᱢᱚᱱ ᱵᱟᱠᱚ ᱴᱤᱠᱟᱹᱣ ᱫᱟᱲᱮᱜ ᱠᱟᱱᱟ ᱟᱨ ᱥᱮ ᱵᱟᱝ ᱚᱱᱟ ᱠᱟᱛᱮ ᱯᱚᱨᱤᱵᱮᱥ ᱢᱟ ᱢᱮᱱᱟᱜ ᱜᱮ ᱯᱚᱨᱤᱵᱮᱥ ᱨᱮᱭᱟᱜ ᱮᱢ ᱞᱟᱹᱜᱤᱫ ᱟᱛᱳ ᱚᱲᱟᱜᱨᱮᱱ ᱦᱚᱲᱦᱚᱸ ᱥᱮᱨᱚᱠᱚᱢ ᱥᱚᱪᱮᱛᱚᱱ ᱵᱟᱹᱱᱩᱜ ᱠᱚᱣᱟ ᱡᱮ ᱟᱢ ᱯᱟᱲᱦᱟᱜ ᱛᱮᱜᱮ ᱦᱩᱭᱩᱜ ᱛᱟᱢᱟ ᱥᱮ ᱯᱟᱲᱦᱟᱣ ᱠᱟᱛᱮ ᱪᱟᱹᱠᱨᱤᱢ ᱧᱟᱢᱟ ᱱᱩᱠᱨᱤᱢ ᱧᱟᱢᱟ ᱚᱱᱟᱠᱟᱛᱮᱫ ᱟᱢ ᱢᱚᱡᱽᱛᱮᱢ ᱛᱟᱦᱮᱱᱟᱢ ᱡᱤᱭᱚᱱᱮᱢ ᱠᱷᱟᱸᱰᱟᱣ ᱛᱟᱢᱟ ᱥᱚᱝᱥᱟᱨᱮᱢ ᱪᱟᱞᱟᱣᱟ ᱡᱩᱣᱟᱹᱱ ᱠᱚᱫᱚ ᱟᱛᱛᱚᱦᱚᱛᱛᱟ ᱨᱮᱭᱟᱜ ᱯᱨᱚᱵᱚᱱᱚᱛᱟᱫᱚ ᱱᱤᱭᱟᱹᱜᱮ ᱯᱟᱲᱦᱟᱣ ᱢᱟᱠᱚ ᱯᱟᱲᱦᱟᱜᱠᱟᱱ ᱜᱮ ᱯᱚᱨᱤᱠᱠᱷᱟ ᱨᱮᱠᱚ ᱯᱟᱥᱮᱫᱠᱟᱱ ᱜᱮᱭᱟ ᱪᱟᱹᱠᱨᱤ ᱨᱮ ᱯᱚᱨᱤᱠᱠᱷᱟᱨᱮ ᱚᱠᱚᱭᱫᱚ ᱠᱚ ᱯᱟᱥᱫᱟ ᱚᱠᱚᱭᱫᱚ ᱵᱟᱠᱚ ᱯᱟᱥᱮᱫᱟ ᱚᱱᱟ ᱠᱟᱨᱚᱱᱛᱮ ᱟᱛᱛᱚᱦᱚᱛᱛᱟ ᱨᱮᱭᱟᱜ ᱦᱚᱸ ᱢᱤᱫᱴᱮᱡ ᱠᱚ ᱵᱟᱪᱷᱟᱣᱮᱫᱟ ᱰᱟᱦᱟᱨ ᱫᱚ